ᱯᱩᱸᱛᱷᱤ ᱯᱚᱛᱚᱵ ᱠᱚᱫᱚ ᱟᱭᱢᱟ ᱜᱮᱧ ᱯᱟᱲᱦᱟᱣ ᱟᱠᱟᱫᱟ ᱤᱧᱟᱹᱜ ᱡᱤᱭᱚᱱ ᱨᱮ ᱟᱨ ᱚᱱᱠᱟᱱᱟᱜ ᱯᱩᱸᱛᱷᱤ ᱯᱚᱛᱚᱵ ᱠᱚ ᱯᱟᱲᱦᱟᱣ ᱠᱟᱛᱮᱫ ᱪᱮᱫ ᱞᱮᱠᱟ ᱥᱤᱠᱷᱱᱟᱹᱛ ᱥᱟᱸᱫᱮᱥ ᱥᱩᱠ ᱫᱩᱠ ᱨᱟᱹᱥᱠᱟᱹ ᱠᱩᱧ ᱟᱸᱜᱚᱡ ᱧᱟᱢ ᱫᱟᱲᱮ ᱟᱠᱟᱫᱟ ᱚᱱᱠᱟ ᱜᱮ ᱫᱩᱠ ᱦᱚᱸᱧ ᱧᱟᱢ ᱟᱠᱟᱫ ᱜᱮᱭᱟ ᱚᱱᱠᱟᱱᱟᱜ ᱜᱮ ᱢᱤᱫᱴᱟᱝ ᱯᱩᱛᱷᱤ ᱨᱮᱱᱟᱜ ᱧᱩᱛᱩᱢ ᱤᱧ ᱞᱟᱹᱭᱮᱫᱟ ᱡᱟᱦᱟᱸ ᱯᱩᱸᱛᱷᱤ ᱯᱟᱲᱦᱟᱣ ᱠᱟᱛᱮᱫ ᱤᱧᱮ ᱨᱟᱜ ᱚᱪᱚ ᱟᱠᱟᱫᱤᱧᱟ ᱚᱱᱟ ᱯᱩᱛᱷᱤ ᱨᱮᱱᱟᱜ ᱧᱩᱛᱩᱢ ᱫᱚ ᱦᱩᱭᱩᱜ ᱠᱟᱱᱟ ᱱᱟᱢᱟᱞᱤᱭᱟᱹ ᱟᱨ ᱱᱚᱣᱟ ᱫᱚ ᱢᱤᱫ ᱜᱟᱢᱟᱢ ᱯᱩᱸᱛᱷᱤ ᱠᱟᱱᱟ ᱟᱨ ᱚᱱᱚᱞᱤᱭᱟᱹᱭ ᱦᱩᱭᱩᱜ ᱠᱟᱱᱟᱭ ᱥᱚᱢᱟᱭ ᱠᱤᱥᱠᱩ ᱱᱚᱶᱟ ᱯᱩᱛᱷᱤ ᱨᱮᱫᱚ ᱜᱚᱲᱟᱵᱟᱹᱲᱤ ᱢᱩᱠᱩᱴ ᱢᱚᱱᱤ ᱯᱩᱨ ᱰᱮᱢ ᱛᱚᱞ ᱡᱚᱠᱷᱚᱱ ᱨᱮᱱᱟᱜ ᱠᱟᱛᱷᱟ ᱠᱟᱱᱟ ᱩᱱ ᱚᱠᱛᱚ ᱥᱟᱱᱛᱟᱲ ᱦᱚᱯᱚᱱ ᱠᱚ ᱟᱠᱚᱣᱟᱜ ᱩᱱᱩᱢᱮᱱ ᱡᱟᱱᱟᱢ ᱵᱷᱤᱴᱟᱹ ᱵᱩᱠᱟᱹ ᱛᱚᱯᱟ ᱦᱟᱯᱲᱟᱢ ᱠᱚᱣᱟᱜ ᱟᱠᱚᱣᱟᱜ ᱚᱛ ᱦᱟᱥᱟ ᱚᱲᱟᱜ ᱫᱩᱭᱟᱹᱨ ᱠᱚ ᱟᱹᱰᱤ ᱱᱤᱨᱩᱯᱟᱭ ᱛᱮ ᱥᱮ ᱫᱩᱠ ᱥᱟᱛᱞᱟᱜ ᱫᱟᱹᱲ ᱵᱟᱹᱜᱤ ᱦᱩᱭᱩᱜ ᱠᱟᱱ ᱛᱟᱠᱚᱣᱟ ᱟᱨ ᱟᱨ ᱚᱸᱰᱮ ᱠᱷᱚᱱ ᱚᱠᱚᱭ ᱠᱚᱫᱚ ᱱᱟᱢᱟᱞ ᱛᱮ ᱟᱨ ᱚᱠᱚᱭ ᱠᱚᱫᱚ ᱟᱲᱮ ᱯᱟᱥᱮ ᱯᱩᱲᱥᱤ ᱟᱹᱛᱩ ᱨᱮ ᱰᱤ ᱰᱤᱦᱲᱤ ᱟᱨᱦᱚᱸ ᱫᱚᱥᱟᱨ ᱜᱟᱨ ᱛᱮ ᱛᱮᱨ ᱞᱟᱹᱜᱤᱫ ᱦᱟᱲᱟᱜ ᱫᱩᱠ ᱵᱟᱨᱭᱟ ᱥᱟᱱᱛᱟᱲ ᱦᱚᱲ ᱦᱚᱯᱚᱱᱟᱜ ᱨᱮᱸᱜᱮᱡᱽ ᱱᱟᱪᱟᱨ ᱞᱟᱜᱟ ᱦᱚᱪᱚᱜ ᱠᱟᱱ ᱵᱷᱤᱴᱟᱹ ᱢᱟᱹᱴᱤ ᱠᱷᱚᱱ ᱮᱲᱮ ᱦᱚᱪᱚᱜ ᱠᱟᱱ ᱱᱤᱥᱲᱟᱹᱣ ᱦᱚᱪᱚᱜ ᱠᱟᱱ ᱨᱮᱱᱟᱜ ᱠᱟᱛᱷᱟ ᱱᱚᱶᱟ ᱠᱚᱣᱟᱜ ᱯᱩᱸᱛᱷᱤ ᱨᱮᱫᱚ ᱡᱤᱭᱮᱫ ᱨᱟᱠᱟᱵ ᱟᱠᱟᱫᱟᱭ ᱟᱨ ᱱᱚᱶᱟ ᱯᱩᱸᱛᱷᱤ ᱯᱟᱲᱦᱟᱣ ᱠᱟᱛᱮᱫ ᱤᱧᱟᱹᱜ ᱢᱮᱫ ᱨᱮ ᱢᱮᱫ ᱫᱟᱜ ᱦᱚᱸ ᱦᱤᱡᱩᱜ ᱠᱟᱱ ᱛᱟᱦᱮᱸᱫ